ᱪᱟᱥ ᱞᱟᱹᱜᱤᱫ ᱛᱮᱫᱚ ᱵᱟᱸᱫᱷ ᱫᱚᱨᱠᱟᱨᱚᱜᱼᱟ ᱟᱨ ᱦᱟᱹᱠᱩ ᱟᱲᱟᱜ ᱯᱚᱨᱮ ᱫᱚ ᱡᱚᱢᱟᱜ ᱮᱢᱚᱜ ᱦᱩᱭᱩᱜᱼᱟ ᱟᱨ ᱦᱟᱹᱠᱩ ᱥᱟᱥᱟᱵ ᱞᱟᱹᱜᱤᱫ ᱛᱮᱫᱚ ᱡᱟᱞᱟᱢ ᱫᱚᱨᱠᱟᱨᱚᱜᱼᱟ ᱡᱤᱭᱟᱹᱞᱤ ᱯᱟᱞᱟᱣ ᱫᱚ ᱛᱚᱣᱟ ᱵᱮᱱᱟᱣ ᱫᱚ ᱜᱟᱹᱭ ᱠᱤᱨᱤᱧ ᱯᱚᱨᱮ ᱜᱟᱹᱭ ᱛᱚᱣᱟ ᱟᱹᱠᱷᱨᱤᱧ ᱦᱩᱭᱩᱜᱼᱟ ᱪᱟᱥ ᱫᱤᱱ ᱫᱚ ᱵᱟᱹᱫᱽ ᱠᱷᱮᱛ ᱠᱚ ᱥᱤ ᱵᱟᱲᱟ ᱠᱟᱛᱮᱫ ᱛᱚᱞᱟ ᱠᱚ ᱮᱢ ᱠᱟᱛᱮᱫ ᱚᱱᱟ ᱦᱟᱨᱟ ᱯᱚᱨᱮ ᱫᱟᱜ ᱟᱬᱜᱚ ᱞᱮᱱᱠᱷᱟᱱ ᱵᱟᱹᱫᱽ ᱠᱚ ᱞᱚᱥᱚᱫ ᱮᱢᱟᱱ ᱠᱟᱛᱮᱫ ᱦᱩᱲᱩ ᱨᱚᱦᱚᱭ ᱦᱩᱭᱩᱜ ᱛᱟᱵᱚᱱ ᱢᱟ ᱟᱨ ᱦᱩᱲᱩ ᱨᱚᱦᱚᱭ ᱮᱢᱟᱱ ᱯᱚᱨᱮ ᱦᱩᱲᱩ ᱨᱟᱠᱟᱵ ᱠᱟᱛᱮᱫ ᱫᱟᱞ